ᱚᱱᱞᱟᱭᱤᱱ ᱥᱚᱯᱤᱝ ᱤᱫᱤ ᱠᱟᱛᱮ ᱤᱧᱟᱹᱜ ᱢᱚᱛᱟᱢᱚᱛ ᱚᱲᱟᱜ ᱠᱷᱚᱱ ᱵᱟᱝ ᱩᱰᱩᱝ ᱦᱩᱭᱩᱜᱼᱟ ᱚᱲᱟᱜ ᱛᱮ ᱡᱤᱱᱤᱥ ᱦᱤᱡᱩᱜᱼᱟ ᱡᱟᱦᱟᱸ ᱜᱮ ᱞᱩᱜᱽᱲᱤ ᱠᱷᱚᱱ ᱦᱚᱸ ᱤᱥᱤᱱ ᱵᱟᱥᱟᱝ ᱡᱤᱱᱤᱥ ᱠᱷᱚᱱ ᱦᱚᱸ ᱯᱞᱟᱴᱯᱷᱨᱚᱢ ᱨᱮᱭᱟᱜ ᱧᱩᱛᱩᱢ ᱫᱚ ᱦᱚᱪᱪᱷᱮ ᱢᱤᱥᱳ ᱚᱱᱞᱟᱭᱤᱱ ᱥᱚᱯᱤᱝ ᱤᱫᱤ ᱠᱟᱛᱮ ᱵᱷᱟᱜᱮ ᱡᱤᱱᱤᱥ ᱫᱚ ᱦᱩᱭᱩᱜ ᱠᱟᱱᱟ ᱚᱲᱟᱜ ᱠᱷᱚᱱ ᱵᱟᱝ ᱩᱰᱩᱝ ᱦᱩᱭᱩᱜᱼᱟ ᱚᱲᱟᱜ ᱛᱮ ᱡᱤᱱᱤᱥ ᱦᱤᱡᱩᱜᱼᱟ ᱪᱟᱞᱟᱣ ᱦᱮᱡ ᱨᱮᱱᱟᱜ ᱠᱷᱚᱨᱚᱪ ᱵᱟᱝ ᱦᱩᱭᱩᱜᱼᱟ ᱠᱚᱢ ᱠᱚᱢ ᱫᱟᱢ ᱛᱮ ᱵᱷᱟᱜᱮ ᱡᱤᱱᱤᱥ ᱜᱮ ᱦᱩᱭᱩᱜᱼᱟ ᱡᱮᱢᱚᱱ ᱫᱟᱢ ᱛᱮᱢᱚᱱ ᱡᱤᱱᱤᱥ ᱠᱷᱟᱨᱟᱯ ᱫᱤᱠ ᱫᱚ ᱦᱚᱪᱪᱷᱮ ᱯᱷᱳᱱ ᱨᱮᱫᱚ ᱡᱷᱚᱛᱚ ᱡᱤᱱᱤᱥ ᱜᱮ ᱵᱷᱟᱜᱮ ᱧᱮᱞᱚᱜᱼᱟ ᱢᱮᱫ ᱛᱮ ᱡᱚᱠᱷᱚᱱ ᱦᱤᱡᱩᱜᱼᱟ ᱧᱮᱞ ᱦᱩᱭᱩᱜᱼᱟ ᱛᱚᱠᱷᱚᱱ ᱫᱚ ᱠᱳᱱᱳ ᱠᱚᱱᱚ ᱡᱤᱱᱤᱥ ᱫᱚ ᱠᱷᱟᱨᱟᱯ ᱦᱤᱡᱩᱜᱼᱟ ᱠᱳᱱᱳ ᱠᱳᱱᱳ ᱡᱤᱱᱤᱥ ᱫᱚ ᱵᱷᱟᱜᱮ ᱜᱮ ᱦᱤᱡᱩᱜᱼᱟ ᱟᱨ ᱨᱤᱴᱟᱨᱱ ᱞᱟᱹᱜᱤᱫ ᱦᱮᱨᱮᱥ ᱦᱩᱭᱩᱜᱼᱟ ᱠᱟᱹᱴᱤᱡ